ᱟᱸᱡᱚᱢᱤᱭᱟᱹ ᱠᱚ ᱥᱟᱢᱟᱝ ᱨᱮ ᱥᱮᱨᱮᱧ ᱚᱠᱛᱚ ᱟᱹᱰᱤ ᱵᱚᱛᱚᱨ ᱟᱨ ᱫᱷᱟᱫᱚᱥ ᱦᱮᱡ ᱮᱱᱟ ᱟᱨ ᱚᱱᱟ ᱵᱚᱛᱚᱨ ᱟᱨ ᱫᱷᱟᱫᱚᱥ ᱨᱟᱹᱯᱩᱫ ᱠᱟᱛᱮ ᱜᱮ ᱵᱩᱡᱩᱱ ᱤᱧ ᱧᱟᱢ ᱠᱮᱜᱼᱟ ᱟᱨ ᱚᱱᱟ ᱵᱩᱡᱩᱱ ᱛᱮᱜᱮ ᱤᱧᱟᱹᱜ ᱢᱚᱱᱮ ᱥᱟᱢᱵᱲᱟᱣ ᱠᱮᱜ ᱟᱹᱧ ᱟᱨ ᱟᱸᱡᱚᱢᱤᱭᱟᱹ ᱠᱚ ᱥᱟᱢᱟᱝ ᱨᱮ ᱟᱹᱰᱤ ᱨᱟᱹᱥᱠᱟᱹ ᱥᱟᱞᱟᱜ ᱤᱧ ᱥᱮᱨᱮᱧ ᱠᱮᱜᱼᱟ